ᱤᱧᱤᱧ ᱠᱚᱨᱟᱣ ᱟᱠᱟᱫᱟ ᱡᱚᱛᱚᱠᱷᱚᱱ ᱨᱚᱢᱚᱡ ᱥᱟᱸᱜᱷᱟᱨ ᱫᱚ ᱦᱳᱭᱳᱜ ᱠᱟᱱᱟ ᱟᱡᱳᱫᱤᱭᱟᱹ ᱥᱮᱸᱫᱽᱨᱟ ᱟᱡᱳᱫᱤᱭᱟᱹ ᱥᱮᱸᱫᱽᱨᱟ ᱨᱮ ᱟᱹᱰᱤ ᱨᱚᱠᱚᱢ ᱡᱤᱵᱽ ᱡᱤᱭᱟᱹᱞᱤ ᱠᱚᱠᱚ ᱧᱟᱢᱚᱜᱼᱟ ᱡᱮᱢᱚᱱ ᱦᱳᱭᱳᱜ ᱠᱟᱱᱟ ᱠᱚ ᱠᱩᱞᱟᱹᱭ ᱥᱩᱠᱨᱤ ᱨᱩᱰᱟᱹ ᱟᱨ ᱟᱹᱰᱤ ᱜᱟᱱ ᱡᱤᱵᱽ ᱡᱚᱱᱛᱩᱨᱩ ᱠᱚᱠᱚ ᱛᱟᱦᱮᱱᱟ ᱡᱮᱢᱚᱱ ᱵᱤᱧ ᱦᱟᱹᱛᱤ ᱦᱟᱹᱛᱤ ᱟᱡᱳᱫᱤᱭᱟᱹ ᱥᱮᱸᱫᱽᱨᱟ ᱫᱚ ᱦᱳᱭᱳᱜ ᱠᱟᱱᱟ ᱚᱸᱰᱮ ᱟᱹᱰᱤ ᱥᱳᱨ ᱥᱟᱺᱜᱤᱧ ᱟᱛᱳ ᱠᱷᱚᱱ ᱠᱚ ᱦᱤᱡᱩᱜᱼᱟ ᱟᱨ ᱟᱹᱰᱤᱜᱟᱱ ᱦᱚᱲ ᱠᱚ ᱦᱤᱡᱩᱜᱼᱟ ᱩᱱᱠᱩ ᱥᱟᱝ ᱧᱟᱯᱟᱢ ᱠᱟᱛᱮᱜ ᱤᱧ ᱟᱹᱰᱤ ᱵᱮᱥ ᱜᱤᱧ ᱵᱩᱡᱷᱟᱹᱣ ᱠᱟᱫᱟ ᱱᱚᱝᱠᱟ ᱟᱡᱳᱫᱤᱭᱟᱹ ᱥᱮᱸᱫᱽᱨᱟ ᱨᱮ ᱪᱟᱞᱟᱣ ᱠᱟᱛᱮᱜ ᱟᱹᱰᱤᱜᱟᱱ ᱱᱚᱝᱠᱟ ᱡᱤᱭᱟᱹᱞᱤ ᱠᱚᱞᱮ ᱜᱚᱡ ᱟᱹᱜᱩ ᱠᱟᱜ ᱠᱚᱣᱟ ᱡᱟᱦᱟᱸ ᱫᱚ ᱥᱩᱠᱨᱤ ᱞᱮ ᱜᱚᱡ ᱟᱜᱩ ᱞᱮᱫᱮᱭᱟ ᱡᱟᱦᱟᱸ ᱫᱚ ᱫᱷᱟᱨᱮ ᱯᱟᱥᱮ ᱟᱛᱳ ᱠᱚᱨᱮᱱ ᱩᱱᱠᱩ ᱥᱟᱝ ᱧᱟᱯᱟᱢ ᱠᱟᱛᱮᱜ ᱤᱧ ᱟᱹᱰᱤ ᱵᱮᱥ ᱥᱮ ᱟᱹᱰᱤ ᱨᱟᱹᱥᱠᱟᱹ ᱜᱤᱧ ᱵᱩᱡᱷᱟᱹᱣ ᱠᱟᱫᱟ ᱟᱡᱳᱫᱤᱭᱟᱹ ᱥᱮᱸᱫᱽᱨᱟ ᱪᱟᱞᱟᱣ ᱠᱟᱛᱮᱜ ᱱᱚᱝᱠᱟ ᱨᱟᱹᱥᱠᱟᱹᱧ ᱵᱩᱡᱷᱟᱹᱣ ᱠᱟᱫᱟ ᱡᱟᱦᱟᱸ ᱫᱚ ᱞᱟᱹᱭ ᱜᱟᱱᱚᱜᱼᱟ ᱡᱤᱵᱚᱱᱨᱮ ᱡᱟᱦᱟᱸ ᱫᱚ ᱚᱱᱟ ᱦᱩᱭᱩᱜ ᱠᱟᱱᱟ ᱯᱳᱭᱞᱳ ᱫᱤᱱ ᱡᱟᱦᱟᱸ ᱫᱚ ᱤᱧᱟᱹᱜ ᱢᱚᱱᱮ ᱫᱚᱦᱚ ᱞᱮᱠᱟᱱ ᱡᱤᱱᱤᱥ ᱠᱟᱱᱟ ᱵᱮᱲᱟ ᱨᱟᱠᱟᱵ ᱫᱚᱭ ᱦᱩᱭᱩᱜ ᱠᱟᱱᱟᱭ ᱥᱮᱛᱟᱜ ᱟᱠᱟᱱ ᱥᱮ ᱵᱮᱲᱟᱭ ᱨᱟᱠᱟᱵ ᱠᱟᱱᱟ ᱥᱮ ᱜᱳᱴᱟ ᱫᱤᱥᱚᱢᱮ ᱢᱟᱨᱥᱟᱞ ᱜᱚᱫᱟᱭ ᱟᱨ ᱵᱮᱲᱟ ᱰᱩᱵᱩᱡ ᱫᱚ ᱦᱩᱭᱩᱜ ᱠᱟᱱᱟ ᱡᱟᱦᱟᱸ ᱫᱚ ᱛᱟᱨᱟᱥᱤᱧ ᱠᱟᱱᱥᱮ ᱵᱮᱲᱟ ᱰᱩᱵᱩᱡ ᱞᱮᱱᱠᱷᱟᱱ ᱫᱤᱥᱚᱢ ᱜᱳᱴᱟᱭ ᱧᱩᱛᱟᱹᱛ ᱜᱚᱫᱟᱭ